ᱤᱧᱟᱹᱜ ᱯᱳᱭᱞᱳ ᱯᱷᱳᱱ ᱫᱚ ᱛᱟᱦᱮᱸ ᱠᱟᱱᱟ ᱱᱚᱠᱮᱭᱟ ᱯᱷᱳᱱ ᱚᱱᱟ ᱯᱷᱳᱱ ᱫᱚ ᱠᱤᱯᱮᱰ ᱨᱮᱱᱟᱜ ᱛᱟᱦᱮᱸ ᱠᱟᱱᱟ ᱢᱮᱱᱞᱮᱠᱷᱟᱱ ᱦᱩᱰᱤᱧ ᱢᱟᱪᱷᱟ ᱰᱤᱥᱯᱞᱮ ᱮᱵᱚᱝ ᱱᱮᱴ ᱫᱚ ᱪᱟᱞᱟᱜ ᱠᱟᱱ ᱛᱟᱦᱮᱱ ᱜᱮ ᱵᱷᱤᱰᱭᱳ ᱠᱚᱦᱚᱸ ᱧᱮᱞᱚᱜ ᱠᱟᱱ ᱛᱟᱦᱮᱱ ᱜᱮ ᱢᱮᱱᱠᱷᱟᱱ ᱥᱮᱭᱨᱚᱠᱚᱢ ᱱᱟᱯᱟᱭ ᱪᱤᱛᱟᱹᱨ ᱠᱚᱫᱚ ᱵᱟᱝ ᱧᱮᱞᱚᱜᱼᱟ ᱪᱮᱫᱟᱜ ᱥᱮ ᱠᱟᱹᱴᱤᱡ ᱨᱮᱜᱩᱞᱮᱥᱚᱱ ᱟᱨ ᱥᱠᱨᱤᱱ ᱦᱚᱸ ᱦᱩᱰᱤᱧ ᱢᱟᱪᱷᱟ ᱚᱱᱟ ᱛᱟᱭᱚᱢ ᱮᱱᱰᱨᱚᱭᱮᱰ ᱦᱟᱛᱟᱣ ᱦᱩᱭᱱᱟ ᱚᱱᱟ ᱱᱳᱠᱮᱭᱟ ᱠᱤᱯᱮᱰ ᱮᱵᱚᱝ ᱱᱮᱛᱟᱨ ᱨᱮᱱᱟᱜ ᱡᱟᱦᱟᱸ ᱮᱱᱰᱨᱚᱭᱮᱰ ᱯᱷᱳᱱ ᱢᱮᱱᱟᱜᱼᱟ ᱱᱚᱰᱮ ᱫᱚ ᱟᱹᱰᱤ ᱱᱟᱯᱟᱭ ᱵᱷᱤᱰᱭᱳ ᱦᱚᱸ ᱧᱮᱞ ᱜᱟᱱᱚᱜ ᱠᱟᱱᱟ ᱮᱵᱚᱝ ᱡᱟᱦᱟᱸ ᱛᱤᱱᱟᱹᱜ ᱰᱚᱠᱚᱢᱮᱱᱴ ᱠᱩᱞ ᱟᱠᱚ ᱚᱱᱟ ᱯᱷᱟᱭᱤᱞ ᱠᱚ ᱦᱚᱸᱭ ᱥᱟᱯᱳᱴᱟ ᱪᱮᱫ ᱞᱮᱠᱟ ᱧᱩᱛᱩᱢ ᱨᱮᱱᱟᱜ ᱞᱤᱥᱴᱮ ᱡᱚᱫᱤ ᱮᱠᱥᱮᱞ ᱨᱮᱭᱟᱜ ᱠᱩᱞ ᱟᱠᱚ ᱛᱟᱦᱚᱞᱮ ᱮᱱᱰᱨᱚᱭᱮᱰ ᱨᱮ ᱥᱟᱯᱳᱨᱴ ᱟᱭ ᱯᱤ ᱰᱤ ᱮᱯᱷ ᱵᱷᱟᱜᱮ ᱨᱮᱡᱩᱞᱮᱥᱚᱱ ᱟᱛᱮᱜ ᱚᱱᱟ ᱦᱚᱸ ᱟᱹᱰᱤ ᱱᱟᱯᱟᱭ ᱥᱟᱺᱦᱤᱡ ᱧᱮᱞᱚᱜᱼᱟ ᱟᱨ ᱱᱚᱣᱟ ᱯᱤ ᱰᱤ ᱮᱯᱷ ᱵᱞᱩᱴᱩᱛᱷ ᱴᱩᱭᱴᱟᱨ ᱛᱮᱦᱚᱸ ᱠᱟᱱᱮᱠᱴ ᱠᱟᱛᱮ ᱯᱨᱤᱱᱴ ᱜᱟᱱᱚᱜᱼᱟ ᱤᱧ ᱴᱷᱮᱡ ᱚᱱᱟ ᱯᱚᱛᱚᱵ ᱵᱟᱝ ᱛᱟᱦᱮᱱ ᱠᱷᱟᱱ ᱡᱟᱦᱟᱸᱭ ᱜᱮ ᱠᱩᱞ ᱤᱧᱟᱭ ᱚᱱᱟ ᱱᱚᱰᱮ ᱠᱷᱚᱱ ᱮᱠᱫᱚᱢ ᱢᱟᱱᱮ ᱯᱚᱛᱚᱵ ᱟᱠᱟᱨ ᱛᱮᱜᱮ ᱩᱰᱩᱠ ᱫᱟᱲᱮᱭᱟᱜᱼᱟ ᱯᱨᱤᱱᱴ ᱠᱟᱛᱮ ᱱᱟᱯᱟᱭ ᱥᱟᱺᱦᱤᱡ ᱱᱚᱣᱟ ᱡᱟᱦᱟᱸ ᱱᱤᱛᱳᱜ ᱥᱢᱟᱨᱴ ᱯᱷᱳᱱ ᱢᱮᱱᱟᱜᱼᱟ ᱱᱚᱣᱟ ᱨᱮᱱᱟᱜ ᱠᱟᱹᱢᱤ ᱦᱚᱨᱟ ᱫᱚ ᱱᱚᱝᱠᱟ ᱢᱮᱱ ᱜᱟᱱᱚᱜᱼᱟ ᱥᱢᱟᱨᱴ ᱯᱷᱳᱱ ᱫᱚ ᱠᱚᱢᱯᱤᱭᱩᱴᱟᱨ ᱨᱮᱱᱟᱜ ᱦᱩᱰᱤᱧ ᱢᱟᱪᱷᱟ ᱢᱤᱫ ᱚᱝᱥᱚ ᱡᱟᱦᱟᱸ ᱫᱚ ᱠᱚᱢᱯᱤᱭᱩᱴᱟᱨ ᱞᱮᱠᱟ ᱯᱩᱨᱟᱹ ᱯᱷᱤᱪᱟᱨᱥ ᱵᱟᱝ ᱦᱤᱡᱩᱜ ᱨᱮᱦᱚᱸ ᱢᱮᱱ ᱞᱮᱠᱷᱟᱱ ᱡᱟᱦᱟᱸ ᱞᱟᱹᱠᱛᱤᱭᱟᱱᱟᱜ ᱚᱱᱟ ᱠᱚᱫᱚ ᱱᱚᱣᱟ ᱥᱢᱟᱨᱴ ᱯᱷᱳᱱ ᱛᱮᱜᱮ ᱠᱟᱹᱢᱤ ᱠᱚ ᱥᱟᱨ ᱥᱟᱹᱜᱩᱱᱫᱟ ᱚᱱᱟ ᱠᱷᱟᱹᱛᱤᱨ ᱱᱚᱣᱟ ᱥᱢᱟᱨᱴ ᱯᱷᱳᱱ ᱱᱤᱛᱚᱜ ᱨᱮᱱᱟᱜ ᱚᱠᱛᱚ ᱨᱮ ᱱᱟᱱᱟ ᱦᱩᱱᱟᱹᱨ ᱠᱚᱢᱯᱟᱱᱤ ᱨᱮᱱᱟᱜ ᱱᱟᱱᱟ ᱦᱩᱱᱟᱹᱨ ᱯᱷᱤᱪᱟᱨᱥ ᱵᱚᱱ ᱧᱮᱞᱫᱟ ᱢᱮᱱ ᱞᱮᱠᱷᱟᱱ ᱮᱱᱰᱨᱚᱭᱮᱰ ᱢᱮᱱ ᱞᱮᱠᱷᱟᱱ ᱵᱮᱥᱤᱨᱵᱷᱟᱜᱽ ᱫᱚ ᱢᱟᱨᱠᱮᱴ ᱨᱮᱫᱚ ᱠᱚᱢ ᱠᱟᱹᱣᱰᱤ ᱨᱮᱱᱟᱜ ᱵᱮᱥᱤ ᱯᱷᱤᱪᱟᱨᱥ ᱫᱚ ᱢᱮᱱᱟᱜᱼᱟ ᱨᱮᱰᱢᱤ ᱠᱳᱢᱯᱟᱱᱤ ᱨᱮᱜᱮ